ᱟᱞᱮ ᱴᱚᱴᱷᱟᱨᱮ ᱰᱟᱠᱴᱚᱨ ᱫᱚ ᱵᱟᱹᱱᱩᱜ ᱠᱚᱣᱟ ᱦᱚᱸ ᱯᱟᱲᱦᱟᱣ ᱞᱮᱠᱷᱟ ᱦᱚᱲ ᱫᱚ ᱢᱮᱱᱟᱜ ᱠᱚᱜᱮᱭᱟ ᱡᱟᱦᱟᱸᱭ ᱰᱤᱜᱽᱨᱤ ᱦᱟᱹᱥᱤᱞ ᱠᱟᱛᱮᱫ ᱢᱮᱱᱟᱜ ᱠᱚᱣᱟ ᱤᱱᱟᱹ ᱟᱥ ᱯᱟᱥ ᱨᱮᱫᱚ ᱢᱤᱫ ᱵᱟᱨ ᱰᱟᱠᱴᱚᱨ ᱢᱮᱱᱟᱜ ᱠᱚᱣᱟ ᱥᱮ ᱰᱚᱠᱴᱚᱨ ᱨᱤᱛᱟ ᱢᱩᱨᱢᱩ ᱢᱮᱱᱟᱭᱟ ᱰᱚᱠᱴᱚᱨ ᱜᱚᱱᱮᱥ ᱦᱟᱸᱥᱫᱟ ᱢᱮᱱᱟᱭᱟ ᱟᱫᱚ ᱱᱚᱰᱮ ᱫᱚ ᱥᱩᱨ ᱠᱚᱨᱮ ᱫᱚ ᱦᱩᱰᱤᱧ ᱦᱩᱰᱤᱧ ᱱᱟᱨᱥ ᱴᱨᱮᱱᱤᱝ ᱥᱮᱱᱴᱟᱨ ᱢᱮᱱᱟᱜᱼᱟ ᱟᱨ ᱢᱟᱨᱟᱝ ᱢᱟᱨᱟᱝ ᱢᱮᱰᱤᱠᱮᱞ ᱫᱚ ᱟᱹᱰᱤ ᱥᱟᱺᱜᱤᱧ ᱨᱮ ᱢᱮᱱᱟᱜᱼᱟ ᱡᱟᱦᱟᱸ ᱯᱟᱴᱱᱟ ᱨᱟᱸᱪᱤ ᱫᱤᱞᱞᱤ ᱚᱱᱠᱟᱱ ᱡᱟᱭᱜᱟ ᱨᱮ ᱢᱮᱱᱟᱜᱼᱟ ᱡᱟᱦᱟᱸᱭ ᱮᱢ ᱵᱤ ᱵᱤ ᱮᱥ ᱥᱟᱨᱡᱚᱱ ᱠᱚ ᱯᱟᱲᱦᱟᱜᱼᱟ ᱟᱨ ᱱᱚᱣᱟ ᱯᱟᱲᱦᱟᱣ ᱞᱟᱹᱜᱤᱫ ᱫᱚ ᱡᱟᱦᱟᱸᱭ ᱴᱷᱮᱱ ᱯᱚᱭᱥᱟ ᱴᱟᱠᱟ ᱛᱟᱦᱮᱱᱟ ᱩᱱᱠᱩ ᱜᱮ ᱰᱟᱠᱴᱚᱨ ᱠᱚ ᱵᱮᱱᱟᱣ ᱚᱪᱚ ᱠᱚᱣᱟ ᱟᱨ ᱨᱮᱸᱜᱮᱡ ᱦᱚᱲ ᱦᱚᱸᱠᱚ ᱵᱮᱱᱟᱣ ᱫᱟᱲᱮᱭᱟᱜ ᱜᱮᱭᱟ ᱥᱚᱨᱠᱟᱨᱟᱜ ᱮᱥᱠᱚᱞᱟᱨᱥᱤᱯ ᱤᱫᱤ ᱠᱟᱛᱮᱫ ᱰᱚᱠᱴᱚᱨ ᱠᱚ ᱵᱮᱱᱟᱜ ᱠᱟᱱ ᱜᱮᱭᱟ